ᱦᱮᱞᱳ ᱦᱮᱸ ᱱᱚᱜᱚᱭ ᱟᱹᱞᱤᱧ ᱞᱤᱧ ᱞᱟᱹᱭ ᱮᱫᱟ ᱦᱚᱜ ᱚᱭ ᱵᱟᱸᱠᱩᱲᱟ ᱦᱚᱱᱚᱛ ᱨᱮ ᱞᱚᱠᱷᱚᱱ ᱢᱩᱨᱢᱩ ᱫᱚ ᱟᱹᱰᱤ ᱵᱷᱟᱜᱮ ᱠᱳᱡ ᱠᱤᱱ ᱮᱢ ᱠᱟᱣᱫᱮᱭᱟ ᱟᱫᱚ ᱟᱹᱞᱤᱧ ᱦᱚᱸ ᱞᱟᱹᱭ ᱮᱫᱟᱞᱤᱧ ᱵᱷᱟᱜᱤ ᱠᱷᱮᱞ ᱠᱟᱱᱟᱭ ᱛᱳ ᱚᱻ ᱴᱷᱤᱠ ᱟᱪᱷᱮ ᱟᱹᱞᱤᱧ ᱪᱮᱫ ᱞᱤᱧ ᱞᱟᱹᱭ ᱮᱫᱟ ᱟᱹᱞᱤᱧ ᱞᱤᱧ ᱞᱟᱹᱭ ᱮᱫᱟ ᱡᱮ ᱟᱞᱮ ᱦᱚᱸ ᱱᱚᱝᱠᱟ ᱯᱮᱯᱩᱱ ᱦᱚᱲ ᱞᱮ ᱚᱰᱳᱝᱚᱜ ᱠᱟᱱᱟ ᱛᱟᱦᱚᱞᱮ ᱟᱞᱮ ᱦᱚᱸ ᱠᱳᱡ ᱮᱢᱟᱞᱮᱢ ᱟᱨᱠᱤ ᱡᱮᱢᱚᱱ ᱱᱚᱝᱠᱟ ᱩᱱᱤ ᱞᱮᱠᱟ ᱞᱮ ᱠᱷᱮᱞ ᱫᱟᱲᱮᱭᱟᱜᱢᱟ ᱚ ᱚᱱᱟᱜᱮᱞᱤᱧ ᱪᱮᱥᱴᱟᱭᱮᱫᱟ ᱟᱨᱠᱤ ᱞᱟᱹᱭ ᱮᱫᱟᱞᱤᱧ ᱯᱮ ᱯᱩᱱ ᱦᱚᱲ ᱞᱮ ᱡᱚᱜᱟᱲ ᱟᱠᱟᱱᱟ ᱛᱟᱦᱚᱞᱮ ᱱᱩᱠᱩ ᱟᱞᱮ ᱰᱟᱹᱦᱤ ᱛᱮ ᱦᱤᱡᱩᱜ ᱵᱤᱱ ᱟᱫᱚ ᱚᱸᱰᱮ ᱵᱷᱟᱹᱜᱤ ᱜᱚᱰᱟ ᱢᱮᱱᱟᱜᱼᱟ ᱟᱨ ᱚᱸᱰᱮ ᱟᱪᱪᱷᱟ ᱴᱷᱤᱠ ᱜᱮᱭᱟ ᱚᱱᱟ ᱫᱚᱞᱤᱧ ᱞᱟᱹᱭᱮᱫᱟ ᱛᱟᱦᱚᱞᱮ ᱚᱻ